ᱯᱚᱥᱪᱷᱤᱢ ᱵᱚᱨᱫᱷᱚᱢᱟᱱ ᱦᱚᱱᱚᱛ ᱨᱮᱫᱚ ᱟᱭᱢᱟ ᱦᱚᱲᱜᱮ ᱟᱭᱢᱟ ᱨᱚᱠᱚᱢ ᱠᱟᱛᱮᱫ ᱟᱠᱚᱣᱟᱜ ᱡᱤᱭᱚᱱ ᱠᱚ ᱠᱷᱟᱸᱰᱟᱣᱫᱟ ᱡᱮᱢᱚᱱ ᱟᱫᱚᱢ ᱦᱚᱲ ᱫᱚ ᱪᱟᱥᱼᱵᱟᱥ ᱠᱟᱛᱮᱫ ᱦᱚᱸᱠᱚ ᱡᱤᱭᱚᱱ ᱠᱚ ᱠᱷᱟᱸᱰᱟᱣ ᱫᱟ ᱟᱫᱚᱢ ᱦᱚᱲ ᱫᱚ ᱠᱟᱹᱢᱤ ᱠᱟᱛᱮᱫ ᱡᱮᱢᱚᱱ ᱠᱟᱹᱨᱠᱷᱟᱱᱟ ᱨᱮᱠᱚ ᱠᱟᱹᱢᱤ ᱠᱟᱱᱟ ᱥᱮ ᱠᱚᱭᱞᱟ ᱰᱷᱤᱯᱩ ᱨᱮᱠᱚ ᱠᱟᱹᱢᱤ ᱠᱟᱱᱟ ᱨᱟᱡᱽᱢᱤᱥᱛᱨᱤ ᱠᱚ ᱠᱟᱹᱢᱤ ᱠᱟᱱᱟ ᱟᱭᱢᱟ ᱞᱮᱠᱟᱱᱟᱜ ᱠᱟᱹᱢᱤ ᱠᱟᱹᱢᱤ ᱠᱟᱛᱮᱫ ᱟᱠᱚᱣᱟᱜ ᱡᱤᱭᱚᱱ ᱠᱚ ᱠᱷᱟᱰᱟᱣᱫᱟ ᱟᱨ ᱡᱟᱦᱟᱸᱭ ᱥᱚᱨᱠᱟᱨᱤ ᱵᱷᱟᱵᱽ ᱛᱮᱠᱚ ᱠᱟᱹᱢᱤᱭᱟ ᱩᱱᱠᱩ ᱫᱚ ᱚᱱᱠᱟ ᱞᱮᱠᱟ ᱛᱮᱜᱮ ᱟᱠᱚᱣᱟᱜ ᱡᱤᱭᱚᱱ ᱠᱚ ᱠᱷᱟᱸᱰᱟᱣᱫᱟ ᱮᱢᱟᱱ ᱠᱚ ᱚᱱᱟ ᱫᱟᱨᱟᱭ ᱛᱮᱜᱮ ᱟᱠᱚᱣᱟᱜ ᱡᱤᱭᱚᱱ ᱠᱷᱟᱸᱰᱟᱜ ᱠᱟᱱᱟ